ᱱᱚᱣᱟ ᱠᱷᱮᱞᱳᱰ ᱨᱮ ᱟᱞᱮᱭᱟᱜ ᱡᱟᱦᱟᱸᱭ ᱟᱹᱱ ᱟᱹᱨᱤ ᱛᱟᱞᱮ ᱦᱮᱱᱟᱜᱼᱟ ᱟᱞᱮᱭᱟᱜ ᱠᱷᱮᱞᱳᱰ ᱵᱷᱤᱛᱨᱤ ᱠᱷᱚᱱ ᱡᱟᱦᱟᱸᱭ ᱯᱟᱴᱤ ᱵᱟᱞᱟ ᱱᱟᱦᱟᱜ ᱟᱞᱮ ᱟᱹᱱᱼᱟᱹᱨᱤᱜᱮ ᱵᱟᱭ ᱵᱟᱛᱟᱣᱟ ᱮᱱᱠᱷᱟᱱ ᱫᱚ ᱱᱚᱣᱟ ᱠᱷᱮᱞᱳᱰ ᱠᱷᱚᱱ ᱫᱚᱞᱮ ᱵᱟᱹᱛᱤᱞ ᱫᱟᱲᱮᱭᱟᱭᱟ ᱟᱨ ᱟᱞᱮᱭᱟᱜ ᱠᱟᱛᱷᱟ ᱫᱚ ᱟᱸᱡᱚᱢ ᱛᱮᱜᱮ ᱦᱩᱭᱩᱜ ᱛᱟᱭᱟ ᱟᱨ ᱵᱟᱝᱠᱷᱟᱱᱞᱮ ᱵᱟᱹᱛᱤᱞ ᱪᱮᱫ ᱠᱟᱛᱮ ᱚᱱᱟ ᱢᱟᱞᱟ ᱞᱟᱜᱟᱣ ᱮᱴᱷᱮᱡ ᱠᱟᱫᱟ ᱥᱮ ᱟᱹᱱᱟᱹ ᱨᱮ ᱧᱮᱞ ᱯᱮ ᱟᱨ ᱠᱷᱮᱞᱳᱰ ᱨᱮᱭᱟᱜ ᱫᱟᱜ ᱢᱟᱞᱮ ᱮᱢᱟᱯᱮ ᱠᱟᱱ ᱜᱮᱭᱟ ᱟᱨ ᱵᱟᱠᱷᱟᱱᱞᱮ ᱵᱟᱹᱛᱤᱞᱮᱫ ᱯᱮᱭᱟ ᱱᱟᱜᱷ